ᱯᱚᱱᱰᱤᱛ ᱨᱚᱜᱷᱩᱱᱟᱛᱷ ᱢᱩᱨᱢᱩ ᱨᱚᱱᱚᱲ ᱯᱩᱛᱷᱤ ᱟᱹᱰᱤ ᱱᱟᱯᱟᱭ ᱜᱮᱭᱟ ᱛᱚᱵᱮᱠᱷᱟᱱ ᱪᱮᱛᱟᱱ ᱨᱮᱭᱟᱜ ᱢᱚᱞᱟᱴ ᱠᱟᱜᱚᱡᱽ ᱫᱚ ᱟᱹᱰᱤ ᱱᱚᱨᱚᱢ ᱜᱮᱭᱟ ᱜᱤᱫᱽᱨᱟᱹ ᱠᱚ ᱴᱷᱮᱱ ᱫᱚ ᱟᱹᱰᱤ ᱩᱥᱟᱹᱨᱟ ᱛᱮ ᱚᱲᱮᱡ ᱜᱚᱫᱚᱜᱼᱟ ᱟᱨ ᱜᱤᱫᱽᱨᱟᱹ ᱫᱚ ᱫᱤᱱᱟᱹᱢ ᱦᱤᱞᱳᱜ ᱠᱚ ᱵᱮᱣᱦᱟᱨᱟ ᱚᱱᱟᱛᱮ ᱤᱧ ᱟᱯᱮ ᱠᱚᱴᱷᱮᱱ ᱢᱟᱱᱮ ᱟᱯᱮ ᱠᱚᱴᱷᱮᱱ ᱯᱨᱮᱥ ᱠᱤᱝᱵᱟ ᱪᱷᱟᱯᱟ ᱮᱫ ᱪᱷᱟᱯᱟ ᱠᱚ ᱴᱷᱮᱱ ᱱᱚᱶᱟ ᱨᱚᱱᱚᱲ ᱠᱤᱛᱟᱹᱵᱽ ᱢᱚᱴᱟ ᱠᱟᱜᱚᱡᱽ ᱛᱮ ᱛᱚᱞ ᱞᱮᱠᱷᱟᱱ ᱟᱹᱰᱤ ᱱᱟᱯᱟᱭ ᱠᱚᱜᱼᱟ ᱟᱨ ᱚᱞ ᱠᱚᱦᱚᱸ ᱢᱚᱴᱟ ᱛᱟᱦᱮᱸᱞᱮᱱ ᱠᱷᱟᱱ ᱜᱤᱫᱽᱨᱟᱹ ᱯᱚᱠᱠᱷᱮ ᱯᱟᱲᱦᱟᱣ ᱟᱹᱰᱤ ᱩᱥᱟᱹᱨᱟ ᱠᱚ ᱫᱟᱲᱮ ᱠᱮᱭᱟ ᱱᱤᱭᱟᱹ ᱜᱮ ᱟᱯᱮ ᱴᱷᱮᱱ ᱱᱮᱦᱚᱨ ᱛᱟᱦᱮᱱ ᱠᱟᱱᱟ